ᱠᱮᱢ ᱠᱚ ᱞᱮᱠᱟᱛᱮ ᱦᱚᱲᱟᱜ ᱦᱚᱲᱢᱚ ᱥᱩᱥᱛᱷᱚᱭ ᱫᱚᱦᱚᱭᱟ ᱪᱮᱫᱟᱜ ᱥᱮ ᱜᱮᱢ ᱠᱷᱮᱞ ᱛᱮᱫᱚ ᱦᱚᱲᱢᱚ ᱯᱷᱤᱴᱱᱮᱥᱮ ᱫᱚᱦᱚᱭᱟ ᱠᱟᱵᱟᱰᱤ ᱠᱷᱮᱞ ᱡᱮᱢᱚᱱ ᱫᱟᱹᱲ ᱦᱩᱭᱩᱜᱼᱟ ᱟᱨ ᱡᱚᱛᱚ ᱠᱷᱮᱞ ᱜᱮ ᱱᱟᱱᱟ ᱨᱚᱠᱚᱢ ᱯᱨᱤᱥᱨᱚᱢ ᱦᱩᱭᱩᱜᱼᱟ ᱚᱱᱟ ᱤᱠᱟᱹᱛᱮ ᱵᱮᱭᱟᱢ ᱞᱮᱠᱟ ᱯᱮᱠᱴᱤᱥᱚᱜᱼᱟ ᱚᱱᱟᱛᱮ ᱦᱚᱲᱢᱚ ᱯᱷᱤᱴᱱᱮᱥᱮ ᱫᱚᱦᱚᱭᱟ ᱟᱨ ᱡᱩᱫᱤ ᱜᱮᱢᱠᱚ ᱡᱟᱦᱟᱸᱭ ᱠᱚ ᱵᱟᱠᱚ ᱠᱷᱮᱞ ᱟᱠᱟᱫᱟ ᱩᱱᱠᱩ ᱫᱚ ᱫᱚᱢᱮ ᱪᱟᱲ ᱫᱚᱢᱮ ᱪᱟᱲ ᱦᱟᱱᱟ ᱱᱚᱣᱟ ᱠᱚ ᱧᱟᱢ ᱠᱚᱣᱟ ᱨᱩᱣᱟᱹ ᱠᱚ ᱦᱟᱹᱥᱩ ᱠᱚ ᱟᱨᱚ ᱱᱟᱱᱟ ᱨᱚᱠᱚᱢ ᱚᱱᱠᱟ ᱢᱟᱱᱮ ᱠᱟᱹᱴᱤᱡ ᱛᱮᱜᱮ ᱠᱟᱹᱴᱤᱡ ᱥᱤᱛᱩᱝ ᱛᱮᱦᱚᱸ ᱵᱟᱭ ᱥᱟᱦᱟᱣ ᱠᱚᱣᱟ ᱟᱨ ᱫᱟᱜᱛᱮ ᱞᱚᱦᱚᱫ ᱞᱮᱠᱷᱟᱱ ᱦᱚᱸ ᱨᱩᱣᱟᱹ ᱠᱚ ᱧᱟᱢ ᱠᱚᱣᱟ